ᱤᱧ ᱫᱚ ᱠᱤᱪᱨᱤᱪ ᱥᱮᱞᱟᱭ ᱠᱟ ᱢᱤᱧ ᱵᱟᱲᱟᱭᱟ ᱴᱮᱞᱟᱨ ᱴᱮᱞᱟᱨ ᱛᱮ ᱟᱨ ᱚᱱᱟ ᱫᱚ ᱤᱧᱛᱮᱧ ᱜᱮᱫ ᱫᱟᱲᱮᱭᱟᱜᱼᱟ ᱠᱤᱪᱨᱤᱪ ᱠᱚ ᱥᱮᱞᱟᱭ ᱫᱟᱲᱮᱭᱟᱜᱼᱟᱹᱧ ᱮᱴᱟᱜ ᱦᱚᱲ ᱦᱩᱸᱧ ᱵᱮᱱᱟᱣ ᱫᱟᱲᱮᱭᱟᱠᱚᱣᱟ ᱤᱧ ᱞᱟᱹᱜᱤᱫ ᱦᱚᱸᱧ ᱵᱮᱱᱟᱣᱟ ᱚᱲᱟᱜ ᱨᱮ ᱞᱟᱹᱜᱤᱫ ᱦᱩᱸᱧ ᱵᱮᱱᱟᱣᱟ ᱠᱤᱪᱨᱤᱪ ᱟᱨ ᱚᱱᱟ ᱠᱩᱧ ᱠᱟᱹᱢᱤ ᱠᱩᱧ ᱵᱟᱲᱟᱭᱟ ᱟᱨ ᱚᱲᱟᱜ ᱨᱤᱧ ᱫᱟᱠᱟ ᱩᱛᱩ ᱵᱟᱲᱟᱭᱟ ᱚᱲᱟᱜ ᱨᱮᱜᱤᱧ ᱛᱟᱦᱮᱱᱟ ᱦᱟᱛᱮᱨ ᱠᱟᱡ ᱠᱩᱧ ᱠᱚᱨᱟᱣ ᱵᱟᱲᱟᱭᱟ ᱟᱨ ᱤᱧ ᱱᱤᱭᱮ ᱚᱱᱟ ᱴᱮᱞᱟᱨ ᱠᱟᱹᱢᱤ ᱫᱩᱧ ᱪᱮᱫ ᱞᱮᱫᱟ ᱤᱧ ᱫᱚ ᱵᱳᱞᱯᱩᱨ ᱨᱮ